ᱤᱧᱫᱚ ᱫᱟᱠᱟ ᱩᱛᱩ ᱟᱨ ᱯᱷᱚᱞ ᱰᱚᱞ ᱟᱨ ᱦᱟᱹᱠᱩ ᱠᱚ ᱟᱨ ᱵᱚᱞᱮ ᱢᱟᱪᱷ ᱢᱟᱪᱷᱞᱤ ᱡᱤᱞ ᱩᱛᱩ ᱫᱟᱠᱟ ᱟᱨ ᱯᱷᱚᱞ ᱰᱚᱞ ᱡᱤᱱᱤᱥ ᱚᱱᱟ ᱠᱚᱜᱤᱧ ᱠᱩᱥᱤᱭᱟᱜᱼᱟ ᱪᱮᱫᱟᱜ ᱡᱮ ᱱᱚᱣᱟ ᱨᱮᱫᱚ ᱤᱧ ᱱᱚᱣᱟ ᱜᱮ ᱡᱚᱢ ᱥᱟᱱᱟᱧᱟ ᱟᱨ ᱵᱚᱞᱮ ᱤᱧᱟᱹᱜ ᱦᱚᱲᱢᱚ ᱨᱮᱦᱚᱸ ᱢᱚᱡᱽ ᱤᱧ ᱟᱹᱭᱠᱟᱹᱣᱟ ᱵᱚᱞᱮ ᱤᱧᱟᱹᱜ ᱦᱚᱲᱢᱚ ᱨᱮᱦᱚᱸ ᱯᱨᱚᱴᱤᱱ ᱡᱚᱛᱚ ᱛᱮ ᱡᱚᱛᱚ ᱛᱮ ᱵᱚᱞᱮ ᱤᱧᱟᱹᱜ ᱦᱚᱲᱢᱚ ᱨᱮ ᱠᱩᱞᱟᱹᱜᱼᱟ ᱟᱨ ᱫᱟᱲᱮᱧ ᱟᱹᱭᱠᱟᱹᱣᱟ ᱱᱤᱭᱟᱹ ᱤᱭᱟᱹᱛᱮ ᱤᱧ ᱫᱚᱧ ᱤᱧᱫᱚ ᱡᱚᱢᱟ ᱵᱚᱞᱮ ᱚᱱᱟ ᱠᱚ ᱡᱤᱱᱤᱥ ᱫᱚ